ᱟᱛᱳ ᱠᱚᱨᱮ ᱫᱚ ᱨᱟᱱ ᱨᱮᱦᱮᱫ ᱫᱟᱨᱮ ᱠᱚ ᱢᱮᱱᱟᱜᱼᱟ ᱤᱧᱟᱹᱜ ᱚᱲᱟᱜ ᱨᱮᱦᱚᱸ ᱱᱤᱢ ᱫᱟᱨᱮ ᱠᱚ ᱢᱮᱱᱟᱜᱼᱟ ᱟᱨ ᱛᱩᱥᱨᱤ ᱫᱟᱨᱮ ᱠᱚᱦᱚᱸ ᱢᱮᱱᱟᱜᱼᱟ ᱥᱤᱸᱫᱩᱣᱨᱤ ᱫᱟᱨᱮ ᱠᱚ ᱢᱮᱱᱟᱜᱼᱟ ᱟᱠᱟᱣᱱᱟ ᱠᱚ ᱢᱮᱱᱟᱜᱼᱟ ᱟᱠᱟᱣᱱᱟ ᱥᱟᱠᱟᱢ ᱫᱚ ᱡᱟᱦᱟᱸ ᱨᱮ ᱟᱹᱥᱩᱢᱮᱭᱟ ᱥᱩᱱᱩᱢ ᱠᱟᱛᱮ ᱞᱚᱞᱚ ᱠᱟᱛᱮ ᱥᱮᱠᱷᱟᱣ ᱢᱮᱭᱟ ᱟᱨ ᱛᱩᱥᱞᱤ ᱥᱟᱠᱟᱢ ᱫᱚ ᱥᱟᱠᱟᱢ ᱜᱮ ᱦᱮᱡᱽ ᱠᱟᱛᱮ ᱟᱹᱨᱩᱵ ᱠᱟᱛᱮ ᱟᱨ ᱡᱚᱢ ᱢᱮ ᱟᱨ ᱜᱤᱫᱽᱨᱟᱹ ᱠᱚᱫᱚ ᱞᱮ ᱨᱟᱥᱮ ᱞᱮ ᱵᱚᱰᱚᱡ ᱟᱠᱚᱣᱟ ᱟᱨ ᱫᱩᱢᱟᱹᱨ ᱪᱷᱟᱛᱟ ᱥᱟᱞᱟᱜ ᱞᱮ ᱮᱢᱟ ᱠᱚᱣᱟ ᱮᱱᱠᱷᱟᱱ ᱫᱚ ᱴᱷᱟᱱᱰᱟ ᱠᱚᱛᱮ ᱠᱚ ᱪᱟᱵᱟᱜᱼᱟ ᱠᱷᱩᱜ ᱢᱟᱫᱟ ᱠᱚ ᱪᱟᱵᱟᱜᱼᱟ ᱟᱨ ᱱᱤᱢ ᱥᱟᱠᱟᱢ ᱫᱚᱞᱮ ᱪᱤᱠᱟᱭᱟ ᱜᱤᱫᱽᱨᱟᱹ ᱠᱚ ᱠᱚ ᱜᱷᱟᱣ ᱟᱠᱚ ᱡᱟᱦᱟᱸ ᱞᱮᱠᱟ ᱮᱱᱠᱷᱟᱱ ᱫᱚ ᱦᱮᱡ ᱠᱟᱛᱮ ᱞᱮ ᱨᱤᱫᱟ ᱟᱨ ᱞᱮ ᱚᱡᱚᱜ ᱠᱚᱣᱟ ᱥᱟᱥᱟᱝ ᱞᱮᱠᱟ ᱮᱱᱠᱷᱟᱱ ᱫᱚ ᱪᱟᱵᱟᱜᱼᱟ ᱛᱟᱠᱚ ᱟᱨ ᱡᱩᱫᱤ ᱵᱟᱭ ᱪᱟᱵᱟ ᱩᱛᱟᱹᱨᱚᱜᱼᱟ ᱫᱟᱜ ᱞᱮ ᱦᱮᱰᱮᱡᱟ ᱟᱨ ᱦᱮᱰᱮᱡ ᱫᱟᱜ ᱛᱮᱞᱮ ᱩᱢ ᱠᱚᱣᱟ ᱥᱤᱸᱫᱩᱣᱨᱤ ᱥᱟᱠᱟᱢ ᱠᱚ ᱚᱱᱟ ᱠᱚᱞᱮ ᱤᱭᱟᱹ ᱦᱮᱡ ᱟᱹᱜᱩᱭᱟ ᱟᱨ ᱪᱟᱣᱞᱮ ᱴᱩᱠᱩᱡ ᱠᱚᱨᱮ ᱫᱚᱦᱚ ᱠᱟᱜᱼᱟ ᱮᱱᱠᱷᱟᱱ ᱵᱟᱠᱚ ᱡᱚᱢᱟ ᱦᱩᱛᱤ ᱵᱟᱠᱚ ᱦᱩᱛᱤᱭᱟ ᱡᱚᱢ ᱤᱭᱟᱹ ᱫᱚᱦᱚ ᱠᱟᱜ ᱠᱷᱟᱡ